ᱦᱮᱸ ᱟᱵᱚ ᱨᱮᱸᱜᱮᱡ ᱦᱚᱲ ᱫᱚ ᱠᱟᱹᱢᱤᱭᱮᱫᱟᱵᱚᱱ ᱟᱨ ᱨᱮᱸᱜᱮᱡ ᱦᱚᱲ ᱵᱟᱝᱵᱚᱱ ᱠᱟᱹᱢᱤ ᱞᱮᱠᱷᱟᱱ ᱪᱮᱫ ᱵᱚᱱ ᱡᱚᱢᱟ ᱠᱟᱛᱷᱟ ᱫᱚ ᱱᱚᱝᱠᱟᱱᱟᱜ ᱦᱩᱭᱩᱜ ᱠᱟᱱᱟ ᱛᱤᱱᱟᱹᱜ ᱵᱚᱱ ᱠᱟᱹᱢᱤᱭᱮᱫᱟ ᱚᱱᱟᱠᱷᱚᱱ ᱛᱤᱱᱟᱹᱜ ᱵᱚᱱ ᱠᱟᱹᱢᱤ ᱟᱹᱜᱩᱭᱮᱫᱟ ᱥᱚ ᱴᱟᱠᱟ ᱵᱚᱱ ᱠᱟᱹᱢᱤᱭᱮᱫᱟ ᱛᱳ ᱱᱚᱵᱵᱳᱭ ᱴᱟᱠᱟ ᱵᱚᱱ ᱧᱩ ᱠᱟᱜ ᱠᱟᱱᱟ ᱦᱟᱺᱰᱤ ᱯᱟᱣᱨᱟ ᱵᱚᱱ ᱧᱩ ᱠᱟᱜ ᱠᱟᱱᱟ ᱡᱟᱦᱟᱸᱢᱟᱱ ᱛᱟᱦᱟᱸ ᱵᱚᱱ ᱜᱤᱛᱤᱡ ᱠᱚᱜ ᱠᱟᱱᱟ ᱟᱨᱵᱚᱱ ᱞᱟᱹᱲᱦᱟᱹᱭ ᱠᱟᱱᱟ ᱚᱲᱟᱜ ᱨᱮ ᱦᱮᱡ ᱠᱟᱛᱮᱫ ᱡᱚᱢᱟᱜ ᱵᱟᱹᱱᱩᱜᱼᱟ ᱛᱳ ᱟᱢᱫᱚ ᱦᱮᱡ ᱠᱟᱛᱮᱫ ᱚᱱᱟ ᱯᱚᱭᱥᱟᱜᱮ ᱟᱹᱜᱩ ᱠᱟᱛᱮᱫ ᱮᱢᱟᱭ ᱠᱮᱭᱟ ᱢᱮᱱᱠᱷᱟᱱ ᱚᱱᱟ ᱯᱚᱭᱥᱟ ᱫᱚ ᱟᱢᱨᱮᱱ ᱚᱲᱟᱜ ᱜᱚᱢᱠᱮ ᱫᱚᱦᱚ ᱠᱟᱜ ᱠᱮᱭᱟᱭ ᱛᱚ ᱜᱤᱫᱟᱹᱨ ᱯᱤᱫᱟᱹᱨ ᱴᱷᱤᱠᱛᱮ ᱟᱹᱥᱩᱞ ᱠᱟᱠᱚ ᱠᱮᱭᱟᱭ ᱪᱟᱣᱞᱮ ᱟᱹᱜᱩ ᱠᱮᱭᱟᱭ ᱡᱚᱸᱰᱨᱟ ᱪᱮᱫ ᱠᱚ ᱢᱮᱱᱟᱜᱼᱟ ᱵᱟᱹᱱᱩᱜᱼᱟ ᱥᱩᱱᱩᱢ ᱵᱟᱹᱱᱩᱜᱼᱟ ᱵᱩᱞᱩᱝ ᱵᱟᱹᱱᱩᱜᱼᱟ ᱚᱱᱟᱠᱚ ᱟᱹᱜᱩ ᱠᱟᱛᱮᱫᱼᱮ ᱜᱤᱫᱟᱹᱨ ᱯᱤᱫᱟᱹᱨ ᱠᱷᱟᱣᱟᱣ ᱠᱮᱠᱚᱣᱟ ᱟᱨ ᱟᱢᱫᱚ ᱮᱠᱟᱭ ᱜᱮᱢ ᱠᱟᱹᱢᱤ ᱠᱮᱫᱟ ᱥᱚ ᱴᱟᱠᱟᱢ ᱠᱟᱹᱢᱤ ᱠᱮᱫᱟ ᱱᱚᱵᱵᱳᱭ ᱴᱟᱠᱟᱢ ᱡᱚᱢ ᱠᱮᱫᱟ ᱫᱚᱥ ᱴᱟᱠᱟ ᱟᱹᱜᱩ ᱠᱟᱛᱮᱫ ᱥᱟᱵᱟᱹᱧ ᱠᱟᱱᱟ ᱚᱱᱟ ᱛᱮᱫᱚ ᱪᱤᱠᱟᱹ ᱠᱟᱛᱮᱫ ᱜᱤᱫᱽᱨᱟᱹ ᱯᱤᱫᱽᱨᱟᱹᱧ ᱟᱹᱥᱩᱞ ᱫᱟᱲᱮᱭᱟ ᱠᱟᱱᱟ ᱩᱱ ᱫᱚᱠᱤᱱ ᱞᱟᱹᱲᱦᱟᱹᱭ ᱠᱟᱱᱟ ᱡᱷᱚᱜᱽᱲᱟᱜ ᱠᱟᱱᱟ ᱠᱤᱱ ᱫᱟᱯᱟᱞᱚᱜ ᱠᱟᱱᱟ ᱠᱤᱱ ᱫᱟᱞ ᱠᱟᱛᱮᱫ ᱠᱤᱱ ᱡᱟᱦᱟᱸ ᱞᱮᱠᱟᱜ ᱠᱟᱱᱟᱭ ᱩᱱ ᱨᱮᱫᱚ ᱢᱟᱺᱡᱷᱤ ᱦᱟᱲᱟᱢ ᱴᱷᱮᱱ ᱪᱟᱞᱟᱜ ᱠᱟᱱᱟ ᱚᱲᱟᱜ ᱜᱚᱢᱠᱮ ᱫᱚ ᱞᱟᱹᱭ ᱞᱟᱹᱜᱤᱫ ᱢᱮᱱᱫᱟᱭ ᱤᱧᱫᱚ ᱱᱚᱝᱠᱟᱭ ᱫᱟᱞ ᱠᱤᱫᱤᱧᱟ ᱛᱚᱞᱤᱧ ᱠᱟᱱᱟᱭ ᱢᱟᱱᱤᱧ ᱠᱟᱱᱟᱭ ᱚᱲᱟᱜ ᱨᱮ ᱪᱮᱫᱦᱚᱸ ᱵᱟᱹᱱᱩᱜ ᱛᱟᱞᱮᱭᱟ ᱡᱚᱢᱟᱜ ᱧᱩᱣᱟᱜ ᱟᱨ ᱱᱩᱭᱫᱚ ᱠᱟᱹᱢᱤ ᱠᱮᱫᱟᱭ ᱟᱨ ᱥᱟᱱᱟᱢᱮ ᱡᱚᱢ ᱪᱟᱵᱟ ᱠᱮᱫᱟ ᱮᱠᱴᱩ ᱦᱚᱸ ᱯᱚᱭᱥᱟ ᱵᱟᱭ ᱮᱢᱟᱜ ᱞᱮᱭᱟ ᱫᱚᱥ ᱴᱟᱠᱟ ᱟᱹᱜᱩ ᱠᱟᱛᱮᱫ ᱥᱟᱵ ᱟᱹᱫᱤᱧᱟᱭ ᱫᱚᱥ ᱴᱟᱠᱟ ᱛᱮᱫᱚ ᱪᱮᱫ ᱥᱩᱱᱩᱢ ᱵᱟᱹᱱᱩᱜ ᱛᱟᱞᱮᱭᱟ ᱵᱩᱞᱩᱝ ᱵᱟᱹᱱᱩᱜ ᱛᱟᱞᱮᱭᱟ ᱪᱮᱫᱦᱚᱸ ᱵᱟᱹᱱᱩᱜ ᱛᱟᱞᱮᱭᱟ ᱟᱨ ᱦᱮᱡ ᱠᱟᱛᱮᱫ ᱜᱮ ᱠᱷᱟᱹᱞᱤ ᱢᱮᱱᱫᱟᱭ ᱫᱮᱱ ᱫᱟᱠᱟ ᱫᱮᱱ ᱫᱟᱠᱟ ᱛᱚ ᱚᱠᱟᱨᱤᱧ ᱧᱟᱢᱟ ᱤᱧᱫᱚ ᱜᱤᱫᱽᱨᱟᱹ ᱠᱚᱦᱚᱸ ᱠᱚ ᱨᱟᱜᱼᱮᱫ ᱛᱤᱧᱟᱹ ᱟᱨ ᱪᱮᱫᱦᱚᱸ ᱵᱟᱝ ᱟᱨ ᱟᱡᱦᱚᱸ ᱦᱮᱡ ᱠᱟᱛᱮᱫ ᱡᱚᱜᱽᱲᱟ ᱡᱷᱚᱱ ᱡᱚᱴᱮᱭ ᱞᱟᱜᱟᱣᱮᱫᱟ ᱠᱩᱲᱤ ᱫᱚ ᱢᱟᱺᱡᱷᱤ ᱦᱟᱲᱟᱢ ᱴᱷᱮᱱ ᱪᱟᱞᱟᱣ ᱠᱟᱛᱮᱫ ᱞᱟᱹᱭ ᱮᱫᱟᱭ ᱢᱟᱺᱡᱷᱤ ᱫᱟᱲ ᱢᱟᱠᱛᱚ ᱡᱟᱣᱨᱟ ᱦᱚᱪᱚ ᱠᱮᱫᱮᱭᱟᱭ ᱰᱟᱹᱠᱩᱣᱟᱹ ᱟᱨᱮ ᱵᱤᱪᱟᱹᱨ ᱠᱮᱫ ᱛᱟᱹᱠᱤᱱᱟ ᱵᱤᱪᱟᱹᱨ ᱠᱮᱫ ᱛᱟᱹᱠᱤᱱ ᱠᱷᱟᱱ ᱫᱚ ᱵᱩᱞ ᱦᱚᱲ ᱴᱷᱮᱱᱜᱮ ᱧᱩᱨᱦᱟᱭᱮᱱᱟ ᱠᱟᱛᱷᱟ ᱫᱚ ᱟᱢᱫᱚᱢ ᱧᱩ ᱠᱟᱜ ᱠᱟᱱᱟᱢ ᱟᱨ ᱧᱩ ᱠᱟᱛᱮᱫ ᱮᱠᱟᱭ ᱜᱮᱢ ᱯᱚᱭᱥᱟ ᱠᱮᱫᱟ ᱟᱨ ᱧᱩ ᱠᱮᱫᱟ ᱜᱤᱫᱟᱹᱨ ᱯᱤᱫᱟᱹᱨ ᱨᱮᱸᱜᱮᱡ ᱛᱮᱠᱚ ᱛᱟᱦᱮᱱ ᱠᱟᱱ ᱛᱟᱢᱟ ᱱᱚᱣᱟ ᱯᱚᱭᱥᱟ ᱛᱮᱫᱚ ᱫᱚᱥ ᱴᱟᱠᱟ ᱛᱮᱫᱚ ᱜᱤᱫᱟᱹᱨ ᱯᱤᱫᱟᱹᱨᱮ ᱠᱷᱟᱣᱟᱣ ᱠᱚᱣᱟ ᱥᱮ ᱯᱟᱲᱦᱟᱣ ᱠᱚᱣᱟᱭ ᱥᱮ ᱪᱤᱠᱟᱹ ᱠᱚᱣᱟᱭ ᱥᱮ ᱠᱚᱞᱚᱢ ᱠᱟᱜᱚᱡᱮ ᱞᱩᱜᱽᱲᱤᱡ ᱞᱟᱯᱳᱭ ᱠᱩᱲᱟᱹᱣ ᱠᱚᱣᱟ ᱛᱚ ᱮᱠᱟᱭ ᱜᱮ ᱱᱚᱜ ᱱᱚᱝᱠᱟ ᱞᱟᱹᱲᱦᱟᱹᱭ ᱡᱷᱚᱜᱽᱲᱟ ᱠᱟᱛᱮᱫ ᱯᱚᱭᱥᱟ ᱵᱮᱨᱵᱟᱫ ᱠᱟᱜ ᱠᱟᱱᱟ ᱦᱟᱺᱰᱤ ᱯᱟᱹᱣᱨᱟᱹ ᱧᱩᱜᱮ ᱰᱷᱮᱨ ᱵᱤᱥᱤ ᱫᱚᱵᱚᱱ ᱧᱩᱭᱮᱫᱟ ᱟᱨ ᱚᱲᱟᱜ ᱨᱮ ᱠᱚᱢ ᱵᱚᱱ ᱮᱢᱫᱟ ᱚᱱᱟᱫᱚ ᱵᱟᱝ ᱛᱷᱚᱲᱟ ᱟᱹᱰᱤ ᱯᱚᱭᱥᱟ ᱫᱚ ᱞᱟᱹᱪᱷᱢᱤ ᱡᱤᱱᱤᱥ ᱠᱟᱱᱟ ᱞᱟᱹᱪᱷᱢᱤ ᱫᱚ ᱮᱢᱚᱱ ᱡᱤᱱᱤᱥ ᱠᱟᱱᱟ ᱧᱤᱨ ᱵᱟᱲᱟᱭ ᱠᱟᱱᱟ ᱛᱚᱵᱮ ᱫᱚᱦᱚ ᱠᱟᱫᱟ ᱵᱮᱥ ᱛᱮᱵᱚᱱ ᱫᱚᱦᱚᱭᱼᱢᱟ ᱵᱮᱥ ᱛᱮᱵᱚᱱ ᱫᱚᱦᱚ ᱠᱟᱛᱮᱫ ᱵᱚᱱ ᱜᱤᱫᱟᱹᱨ ᱯᱤᱫᱟᱹᱨ ᱵᱚᱱ ᱯᱟᱲᱦᱟᱣ ᱠᱚᱢᱟ ᱟᱨ ᱯᱟᱲᱦᱟᱣ ᱠᱟᱛᱮ ᱡᱮᱢᱚᱱ ᱱᱚᱣᱟ ᱯᱚᱭᱥᱟ ᱛᱮᱜᱮ ᱡᱮᱢᱚᱱ ᱦᱩᱭᱩᱜᱼᱢᱟ ᱟᱞᱚ ᱦᱟᱺᱰᱤ ᱯᱟᱹᱣᱨᱟᱹ ᱵᱚᱱ ᱧᱩᱭᱼᱢᱟ ᱟᱨ ᱚᱱᱛᱮ ᱦᱚᱸ ᱡᱟᱣᱨᱟ ᱠᱮᱫ ᱠᱚᱣᱟ ᱚᱱᱟ ᱚᱱᱛᱮ ᱦᱚᱸ ᱯᱚᱭᱥᱟ ᱞᱟᱜᱟᱣᱮᱱᱟ ᱚᱱᱛᱮ ᱦᱚᱸ ᱟᱨᱚ ᱵᱮᱥᱤ ᱠᱷᱚᱨᱪᱟ ᱞᱟᱜᱟᱣᱮᱱᱟ ᱛᱚ ᱟᱨᱚ ᱨᱤᱱ ᱞᱟᱜᱟᱣᱮᱱᱟ ᱛᱚ ᱚᱱᱠᱟ ᱫᱚ ᱟᱞᱚ ᱦᱩᱭ ᱪᱟᱭ ᱨᱤᱱ ᱫᱷᱟᱨ ᱠᱟᱛᱮᱢ ᱱᱚᱝᱠᱟᱭᱟ ᱯᱟᱹᱣᱨᱟᱹ ᱧᱩᱛᱮ ᱚᱱᱠᱟ ᱫᱚ ᱟᱞᱚ ᱦᱩᱭᱩᱜ ᱪᱟᱹᱦᱤ ᱧᱩᱭᱟᱢ ᱢᱮᱱᱠᱷᱟᱱ ᱫᱚ ᱢᱤᱫ ᱯᱩᱣᱟᱹᱢ ᱧᱩ ᱠᱮᱫᱚ ᱟᱹᱭᱩᱵ ᱡᱟᱦᱟᱸ ᱛᱤᱱᱟᱹᱜ ᱠᱟᱹᱢᱤ ᱠᱟᱛᱮᱫ ᱮᱢ ᱦᱮᱡ ᱮᱱᱟ ᱡᱚᱢ ᱜᱷᱩᱲᱤᱡ ᱧᱩ ᱠᱮᱫᱟᱢ ᱟᱨ ᱡᱚᱢ ᱢᱮ ᱟᱨ ᱜᱤᱛᱤᱡ ᱠᱟᱹᱢᱤ ᱥᱮᱛᱟᱜ ᱫᱚ ᱵᱮᱨᱮᱫ ᱠᱟᱛᱮᱜ ᱠᱟᱹᱢᱤ ᱪᱟᱞᱟᱜ ᱢᱮ ᱱᱚᱜᱼᱚ ᱱᱚᱝᱠᱟ ᱵᱟ ᱱᱚᱝᱠᱟ ᱵᱚ ᱠᱟᱹᱢᱤ ᱞᱮᱠᱷᱟᱱ ᱥᱚᱝᱥᱟᱨ ᱪᱟᱞᱟᱜᱼᱟ ᱵᱟᱝᱠᱷᱟᱱ ᱵᱟᱝ ᱪᱟᱞᱟᱜᱼᱟ